ᱟᱞᱮ ᱴᱚᱴᱷᱟ ᱠᱚᱨᱮᱜ ᱠᱟᱹᱨᱩ ᱵᱤᱨᱤᱫ ᱠᱚ ᱧᱮᱞᱚᱜᱼᱟ ᱚᱱᱟ ᱫᱚ ᱦᱩᱭᱩᱜ ᱠᱟᱱᱟ ᱢᱟᱦᱞᱮ ᱠᱚᱫᱚ ᱦᱟᱴᱟᱜ ᱠᱚᱠᱚ ᱵᱮᱱᱟᱣᱟ ᱥᱟᱱᱛᱟᱲ ᱡᱟᱹᱛᱤ ᱠᱚᱫᱚ ᱦᱟᱴᱟᱜ ᱯᱟᱹᱴᱭᱟᱹ ᱡᱚᱱᱚᱜ ᱠᱚᱠᱚ ᱜᱟᱞᱟᱝᱟ ᱟᱨ ᱠᱟᱢᱟᱨ ᱠᱚᱴᱷᱮᱱ ᱫᱚ ᱧᱟᱢᱚᱜᱼᱟ ᱟᱹᱱᱤᱡ ᱞᱳᱦᱟ ᱨᱮᱱᱟᱜ ᱡᱤᱱᱤᱥ ᱫᱟᱛᱨᱚᱢ ᱦᱟᱹᱥᱣᱟᱹ ᱠᱟᱹᱭᱫᱟᱹ ᱴᱮᱸᱜᱚᱡ ᱠᱚ ᱟᱨ ᱠᱩᱝᱠᱟᱹᱞ ᱠᱚᱴᱷᱮᱱ ᱫᱚ ᱧᱟᱢᱚᱜᱼᱟ ᱦᱟᱥᱟ ᱴᱩᱠᱩᱡ ᱪᱮᱞᱟᱝ ᱠᱟᱸᱰᱟ ᱠᱚ ᱟᱨ ᱱᱤᱭᱟᱹ ᱠᱚᱜᱮ ᱱᱩᱝᱠᱩ ᱠᱚᱴᱷᱮᱱ ᱫᱚ ᱧᱮᱞ ᱧᱟᱢᱚᱜᱼᱟ ᱢᱟᱱᱮ ᱟᱨ ᱱᱤᱭᱟᱹᱜᱮ ᱠᱟᱹᱨᱩ ᱵᱤᱨᱤᱫ ᱱᱤᱭᱟᱹ ᱠᱚᱜᱮ ᱡᱟᱹᱥᱛᱤ ᱞᱮᱠᱟᱛᱮ ᱫᱚᱨᱠᱟᱨᱚᱜᱼᱟ